ᱫᱷᱟᱨᱛᱤᱨᱮ ᱫᱤᱱ ᱫᱤᱱᱛᱮ ᱞᱚᱚ ᱥᱤᱛᱩᱝ ᱱᱚᱣᱟ ᱞᱟᱹᱜᱤᱫ ᱡᱟᱹᱥᱛᱤ ᱠᱟᱱᱟ ᱱᱤᱛᱳᱜ ᱟᱵᱚ ᱱᱚᱣᱟ ᱫᱷᱟᱹᱨᱛᱤ ᱨᱮ ᱡᱟᱦᱟᱸ ᱛᱤᱱᱟᱹᱜ ᱫᱟᱨᱮ ᱠᱚ ᱢᱮᱱᱟᱜᱼᱟ ᱡᱷᱚᱛᱚ ᱵᱚᱱ ᱢᱟᱜ ᱵᱷᱤᱸᱫᱟᱹᱲᱮᱜᱼᱟ ᱟᱨ ᱥᱩᱨ ᱥᱩᱯᱩᱨ ᱡᱟᱦᱟᱸ ᱛᱤᱱᱟᱹᱜ ᱠᱟᱨᱠᱷᱟᱱᱟ ᱠᱚ ᱢᱮᱱᱟᱜᱼᱟ ᱟᱹᱰᱤ ᱜᱮ ᱰᱷᱮᱨ ᱢᱮᱱᱟᱜᱼᱟ ᱱᱚᱣᱟ ᱛᱮ ᱟᱵᱚᱣᱟᱜ ᱫᱷᱟᱹᱨᱛᱤ ᱨᱮ ᱞᱚᱞᱚ ᱥᱤᱛᱩᱝ ᱰᱷᱮᱨᱚᱜ ᱠᱟᱱᱟ ᱟᱨ ᱡᱟᱦᱟᱸ ᱜᱮ ᱱᱤᱛᱳᱜ ᱫᱟᱜ ᱡᱟᱹᱲᱤᱭᱮᱜ ᱟᱭ ᱟᱵᱚ ᱚᱛ ᱠᱚ ᱜᱚᱴᱟ ᱵᱚᱱ ᱰᱷᱟᱹᱞᱟᱹᱭᱮᱜᱼᱟ ᱫᱤᱥᱚᱢ ᱠᱚᱨᱮ ᱦᱚᱸᱵᱚᱱ ᱧᱮᱞᱮᱜᱼᱟ ᱨᱳᱰ ᱠᱚ ᱜᱚᱴᱟ ᱜᱮᱠᱚ ᱰᱷᱟᱹᱞᱟᱹᱭᱮᱜᱼᱟ ᱡᱟᱦᱟᱸ ᱫᱟᱜ ᱥᱤᱫᱷᱟᱹ ᱚᱛ ᱵᱷᱤᱛᱤᱨ ᱵᱟᱝ ᱵᱚᱞᱚ ᱠᱟᱛᱮᱫ ᱞᱤᱧᱡᱤ ᱯᱟᱨᱚᱢᱚᱜ ᱠᱟᱱᱟ ᱚᱱᱟᱛᱮ ᱱᱤᱛᱳᱜ ᱟᱵᱚ ᱫᱷᱟᱹᱨᱛᱤ ᱨᱮ ᱟᱹᱰᱤ ᱜᱮ ᱞᱚᱞᱚ ᱥᱤᱛᱩᱝ ᱰᱷᱮᱨᱟᱠᱟᱱᱟ